ᱜᱷᱟᱸᱨᱚᱡᱽ ᱨᱮ ᱟᱞᱮᱫᱚ ᱵᱟᱵᱟ ᱡᱚᱱᱟ ᱫᱚ ᱠᱟᱹᱢᱤ ᱠᱚᱫᱚ ᱮᱭ ᱥᱤᱭᱚᱜ ᱱᱟᱞᱦᱟ ᱠᱟᱹᱢᱤ ᱠᱟᱛᱮᱫ ᱨᱳᱡᱽᱜᱟᱨ ᱠᱟᱛᱮᱫ ᱟᱹᱜᱩ ᱟᱨ ᱟᱹᱜᱩ ᱠᱟᱛᱮᱫ ᱜᱷᱟᱨᱚᱸᱡᱽ ᱨᱮᱱ ᱛᱤᱨᱞᱟᱹ ᱜᱚᱜᱚ ᱦᱚᱲ ᱡᱤᱢᱟᱣᱟᱠᱚ ᱩᱱᱠᱩ ᱜᱮ ᱚᱱᱟ ᱠᱚ ᱡᱤᱢᱟᱹ ᱠᱟᱛᱮᱫ ᱸᱸ ᱜᱷᱟᱨᱚᱸᱡᱽ ᱨᱮᱱ ᱜᱤᱫᱽᱨᱟᱹ ᱠᱚ ᱥᱮ ᱟᱨ ᱚᱲᱟᱜ ᱨᱮᱱ ᱡᱚᱛᱚ ᱦᱚᱲ ᱜᱮ ᱧᱮᱞ ᱤᱭᱟᱹ ᱠᱚ ᱡᱚᱢᱼᱧᱩ ᱮᱢᱟᱣᱟᱠᱚ ᱟᱨ ᱵᱟᱵᱟ ᱡᱚᱱᱟ ᱢᱟ ᱮᱱᱛᱮᱫ ᱟᱞᱮᱢᱟ ᱵᱟᱨᱦᱮ ᱠᱟᱹᱢᱤ ᱠᱚᱞᱮ ᱱᱟᱞᱦᱟ ᱫᱷᱟᱱᱫᱟ ᱞᱮ ᱪᱟᱞᱟᱜ ᱠᱟᱱᱟ ᱱᱤᱭᱟᱹ ᱜᱮ ᱟᱨ ᱜᱚᱜᱚ ᱦᱚᱸ ᱩᱱᱠᱩ ᱢᱟ ᱥᱮᱨᱚᱠᱚᱢ ᱵᱟᱠᱚ ᱪᱟᱞᱟᱣ ᱫᱟᱲᱮᱭᱟᱜᱼᱟ ᱟᱫᱚ ᱵᱟᱝ ᱪᱟᱞᱟᱣ ᱫᱟᱲᱮᱭᱟᱜ ᱠᱷᱟᱹᱛᱤᱨ ᱛᱮᱫᱚ ᱵᱟᱵᱟ ᱡᱚᱱᱟ ᱜᱮ ᱨᱚᱡᱽᱜᱟᱨ ᱠᱟᱛᱮᱫ ᱟᱹᱜᱩ ᱤᱱᱟᱹᱜᱮ ᱠᱟᱹᱢᱤ ᱫᱚ ᱟᱞᱮᱭᱟᱜ ᱟᱨ ᱱᱚᱜᱼᱚᱭ ᱵᱟᱹᱫ ᱵᱟᱹᱭᱦᱟᱹᱲ ᱠᱚᱨᱮ ᱥᱤᱭᱚᱜ ᱠᱚ ᱜᱟᱹᱭ ᱠᱟᱰᱟ ᱰᱟᱝᱨᱟ ᱟᱹᱛᱤᱧ ᱱᱤᱭᱟᱹ ᱠᱚ ᱵᱟᱵᱟ ᱡᱚᱱᱟ ᱠᱚᱣᱣᱟᱜ ᱟᱞᱮᱭᱟᱜ ᱢᱟ ᱟᱨ ᱜᱚᱜᱚ ᱫᱚ ᱮᱱᱛᱮᱫ ᱚᱲᱟᱜ ᱨᱮ ᱢᱟᱱᱮ ᱦᱟᱱᱟ ᱱᱟᱣᱟ ᱥᱤᱢ ᱥᱩᱠᱨᱤ ᱠᱚᱭ ᱧᱮᱞ ᱠᱚᱣᱟ ᱩᱱᱠᱩ ᱠᱚᱦᱚᱸ ᱟᱹᱥᱩᱞ ᱠᱟᱛᱮᱫ ᱱᱤᱭᱟᱹ ᱠᱚᱦᱚᱸ ᱡᱟᱹᱨᱩᱲ ᱠᱟᱱᱟ ᱟᱫᱚ ᱱᱮᱜᱼᱮ ᱱᱤᱝᱠᱟ ᱠᱟᱛᱮᱫ ᱜᱮ ᱟᱞᱮᱢᱟ ᱫᱤᱱ ᱢᱟᱞᱮ ᱪᱟᱞᱟᱣ ᱯᱟᱨᱚᱢᱮᱫᱟ